ᱤᱧ ᱜᱟᱭᱱᱟᱦᱟ ᱤᱥᱴᱤᱯᱷᱟᱱ ᱴᱩᱰᱩᱣᱟᱜ ᱥᱮᱨᱮᱧ ᱟᱹᱰᱤ ᱜᱤᱧ ᱠᱩᱥᱤᱭᱟᱜᱼᱟ ᱪᱮᱫᱟᱜ ᱵᱟᱝᱢᱟ ᱩᱱᱤᱭᱟᱜ ᱨᱟᱦᱟ ᱠᱚ ᱱᱩᱱᱟᱹᱜ ᱱᱟᱯᱟᱭ ᱛᱟᱭᱟ ᱩᱱᱟᱹᱜ ᱜᱩᱞᱟᱹᱴ ᱛᱟᱭᱟ ᱥᱚᱵ ᱥᱚᱢᱚᱭ ᱜᱮ ᱢᱚᱱᱮ ᱦᱩᱭᱩᱜᱼᱟ ᱩᱱᱤᱭᱟᱜ ᱥᱮᱨᱮᱧ ᱜᱤᱧ ᱟᱸᱡᱚᱢ ᱛᱟᱭᱟ ᱚᱱᱟ ᱨᱟᱦᱟ ᱮᱵᱚᱝ ᱩᱱᱤ ᱡᱟᱸᱦᱟᱭ ᱥᱮᱨᱮᱧᱟ ᱮᱠᱮᱱ ᱴᱨᱮᱰᱤᱥᱚᱱᱟᱞ ᱥᱮᱨᱮᱧ ᱠᱟᱱ ᱛᱟᱭᱟ ᱟᱹᱰᱤ ᱱᱟᱯᱟᱭ ᱱᱚᱣᱟ ᱥᱮᱨᱮᱧ ᱚᱱᱟᱛᱮ ᱩᱱᱤᱭᱟᱜ ᱥᱮᱨᱮᱧ ᱱᱚᱝᱠᱟᱧ ᱠᱩᱥᱤᱭᱟᱛᱟᱭᱟ